ᱦᱮᱞᱳ ᱦᱮᱸ ᱪᱮᱫ ᱚᱥᱩᱵᱤᱫᱷᱟ ᱚ ᱟᱪᱪᱷᱟ ᱦᱮᱸ ᱦᱮᱸ ᱚ ᱦᱮᱸ ᱞᱟᱹᱭᱵᱮᱱ ᱦᱮᱸ ᱡᱟᱦᱟᱭᱟᱜ ᱨᱳᱜᱽ ᱟᱡᱟᱨ ᱦᱩᱭ ᱠᱟᱱᱟ ᱴᱤᱵᱤ ᱠᱚ ᱟᱨᱚ ᱮᱢᱟᱱ ᱮᱢᱟᱱ ᱠᱚ ᱚᱱᱟᱠᱚᱫᱚ ᱱᱚᱰᱮ ᱫᱚ ᱯᱷᱤᱨᱤ ᱛᱮᱜᱮ ᱪᱤᱠᱤᱛᱥᱥᱟ ᱦᱩᱭᱩᱜ ᱠᱟᱱᱟ ᱠᱳᱱᱳ ᱠᱟᱹᱣᱰᱤ ᱵᱟᱝ ᱞᱟᱜᱟᱜᱼᱟ ᱚ ᱦᱮᱸ ᱦᱤᱡᱩᱜ ᱵᱮᱱ ᱴᱤᱵᱤ ᱨᱮᱱᱟᱜ ᱫᱚ ᱱᱚᱰᱮ ᱫᱚ ᱯᱷᱤᱨᱤ ᱛᱮᱜᱮ ᱪᱤᱠᱤᱛᱥᱟ ᱦᱩᱭᱩᱜᱼᱟ ᱫᱤᱱᱟᱹᱢ ᱫᱤᱱ ᱞᱟᱹᱜᱤᱫ ᱯᱚᱨᱤᱥᱮᱵᱟ ᱫᱚ ᱪᱟᱹᱞᱩ ᱜᱮ ᱢᱮᱱᱟᱜ ᱠᱟᱫᱟ ᱟᱵᱮᱱ ᱟᱞᱤᱧ ᱫᱚ ᱯᱨᱚᱛᱮᱠ ᱫᱤᱱ ᱜᱮᱞᱤᱧ ᱫᱩᱲᱩᱵᱼᱟ ᱥᱚᱱᱤ ᱨᱚᱵᱤᱵᱟᱨ ᱵᱟᱫ ᱫᱤᱭᱮ ᱯᱨᱚᱛᱮᱠ ᱫᱤᱱᱜᱮ ᱟᱹᱞᱤᱧ ᱫᱚᱵᱮᱱ ᱧᱟᱢ ᱞᱤᱧᱟ ᱫᱚᱥᱴᱟ ᱢᱩᱫᱽᱨᱮ ᱦᱤᱡᱩᱜ ᱵᱮᱱ ᱤᱱᱟᱹᱠᱷᱟᱱ ᱛᱟᱲᱟᱛᱟᱲᱤ ᱞᱟᱭᱤᱱ ᱠᱚᱵᱮᱱ ᱧᱟᱢᱟ ᱥᱳᱢᱵᱟᱨ ᱫᱤᱱᱥᱮᱜ ᱦᱤᱡᱩᱜ ᱵᱮᱱᱥᱮ ᱦᱮᱸ ᱴᱷᱤᱠ ᱟᱪᱪᱷᱮ ᱦᱮᱸ ᱦᱮᱸ ᱴᱷᱤᱠᱜᱮᱭᱟ ᱦᱮᱸ